ᱛᱤᱨᱤᱥᱮ ᱡᱩᱱ ᱦᱩᱞ ᱢᱟᱦᱟ ᱫᱤᱵᱚᱥ ᱵᱟᱨᱚᱭ ᱡᱟᱱᱣᱟᱨᱤ ᱡᱩᱵᱚ ᱫᱤᱵᱚᱥ ᱛᱮᱭᱤᱥᱮ ᱡᱟᱱᱣᱟᱨᱤ ᱱᱮᱛᱟᱡᱤ ᱥᱩᱵᱟᱥ ᱪᱚᱱᱫᱨᱚ ᱵᱚᱥᱩ ᱡᱚᱱᱢᱚ ᱫᱤᱱ ᱟᱨ ᱡᱷᱟᱵᱤᱥᱮ ᱡᱟᱱᱣᱟᱨᱤ ᱯᱨᱚᱡᱟ ᱛᱚᱱᱛᱨᱚ ᱫᱤᱵᱚᱥ ᱟᱨ ᱯᱚᱱᱮᱨᱚᱭ ᱟᱜᱚᱥᱴ ᱥᱟᱫᱷᱤᱱᱚᱛᱟ ᱫᱤᱵᱚᱥ